ᱦᱳᱭ ᱜᱚᱝᱠᱮ ᱟᱵᱮᱱ ᱠᱤ ᱨᱮᱱ ᱟᱫᱷᱤᱠᱟᱨᱤ ᱦᱳᱭ ᱟᱪᱪᱷᱟ ᱟᱹᱞᱤᱧ ᱫᱚ ᱱᱚᱰᱮ ᱵᱳᱠᱟᱨᱳ ᱠᱷᱚᱱ ᱢᱚᱦᱱᱫᱨᱚ ᱠᱤᱥᱠᱩ ᱞᱤᱧ ᱨᱚᱲᱮᱫᱼᱟ ᱦᱮᱸ ᱟᱫᱚ ᱟᱹᱞᱤᱧᱟᱜ ᱯᱟᱨᱥᱤᱪᱷᱮᱱ ᱨᱮ ᱟᱞᱤᱧᱟᱜ ᱧᱩᱛᱩᱢ ᱵᱟᱹᱱᱩᱜᱼᱟ ᱟᱫᱚ ᱪᱮᱫ ᱞᱮᱠᱟ ᱚᱱᱟᱨᱮ ᱟᱞᱤᱧ ᱦᱚᱸ ᱧᱩᱛᱩᱢ ᱦᱩᱭᱩᱜ ᱫᱚᱨᱠᱟᱨ ᱪᱮᱫᱟᱜ ᱡᱮ ᱟᱹᱞᱤᱧ ᱦᱚᱸ ᱫᱚᱞᱤᱧ ᱞᱮᱫ ᱜᱮᱭᱟ ᱦᱳᱭ ᱟᱫᱚ ᱪᱮᱫ ᱞᱮᱠᱟ ᱨᱮ ᱵᱟᱭ ᱜᱟᱱᱚᱜ ᱠᱟᱱᱟ ᱡᱟᱦᱟᱱᱟᱜ ᱮᱴᱠᱮᱴᱚᱬᱮ ᱟᱪᱪᱷᱟ ᱟᱪᱪᱷᱟ ᱨᱮ ᱟᱪᱪᱷᱟ ᱟᱫᱚ ᱛᱳᱞᱤᱧ ᱮᱢ ᱞᱮᱫ ᱛᱟᱦᱮᱱ ᱜᱮᱭᱟ ᱟᱪᱪᱷᱟ ᱟᱫᱚ ᱪᱟᱦᱤᱭᱮ ᱟᱪᱪᱷᱟ ᱟᱫᱚ ᱱᱤᱭᱟᱹᱤᱧ ᱢᱮᱱᱟ ᱮᱴᱟᱜ ᱮᱢ ᱞᱮᱠᱷᱟᱱ ᱜᱟᱱᱚᱜᱼᱟ

ᱟᱪᱪᱷᱟ ᱴᱷᱤᱠ ᱜᱮᱭᱟ ᱮᱱᱠᱷᱟᱱ ᱪᱮᱫ ᱞᱮᱠᱟ ᱫᱚᱦᱲᱟ ᱛᱮ ᱦᱩᱭᱩᱜᱼᱟ ᱥᱮ ᱪᱮᱫ ᱞᱮᱠᱟ ᱟᱫᱚ ᱱᱚᱣᱟ ᱨᱮᱜᱮ ᱯᱟᱨᱥᱤᱪᱷᱚᱱ ᱥᱩᱨᱩᱜᱼᱟ ᱥᱮ ᱛᱟᱭᱚᱢ ᱫᱟᱨᱟᱢ ᱟᱪᱪᱷᱟ ᱱᱚᱣᱟ ᱨᱮᱜᱮ ᱟᱪᱪᱷᱟ ᱦᱳᱭ ᱮᱱᱠᱷᱟᱱ ᱱᱟᱦᱟᱜ ᱦᱳᱭ ᱞᱚᱜᱚᱱ ᱜᱮᱞᱤᱧ ᱤᱫᱤᱭᱟᱵᱮᱱᱟ ᱦᱮᱸ ᱴᱷᱤᱠ ᱦᱮᱸ ᱴᱷᱤᱠᱟ ᱮᱱᱠᱷᱟᱱ ᱛᱤᱱ ᱛᱮᱞᱤᱧ ᱥᱮᱴᱮᱨ ᱟᱵᱮᱱᱟ ᱦᱳᱭᱛᱳ ᱴᱷᱤᱠᱟ ᱴᱷᱤᱠ ᱴᱷᱤᱠ ᱴᱷᱤᱠ ᱴᱷᱤᱠ